ᱢᱤᱫ ᱠᱟᱛᱷᱟ ᱛᱮ ᱢᱮᱱ ᱜᱟᱱᱚᱜᱼᱟ ᱥᱮᱨᱮᱧ ᱫᱚ ᱟᱵᱚᱱᱟᱜ ᱡᱟᱱᱟᱢ ᱥᱟᱶ ᱛᱮᱜᱮ ᱵᱚᱱ ᱟᱜᱩ ᱠᱟᱣᱱᱤᱜᱼᱟ ᱠᱟᱨᱚᱱ ᱡᱟᱱᱟᱢ ᱥᱚᱝᱜᱮ ᱛᱮ ᱥᱮᱨᱮᱧ ᱟᱵᱚ ᱫᱚ ᱵᱟᱲᱟᱭ ᱜᱮᱭᱟᱵᱚᱱ ᱡᱟᱱᱟᱢ ᱨᱮ ᱜᱩᱡᱩᱜ ᱨᱮ ᱪᱷᱟᱹᱴᱭᱟᱹᱨ ᱨᱮ ᱵᱟᱯᱞᱟ ᱨᱮ ᱵᱤᱦᱟ ᱨᱮ ᱥᱟᱱᱟᱢᱟᱜ ᱨᱮ ᱜᱤ ᱥᱮᱨᱮᱧ ᱥᱟᱱᱟᱢᱟᱜ ᱨᱮᱜᱮ ᱥᱮᱨᱮᱧ ᱢᱮᱱᱟᱜ ᱛᱟᱵᱚᱱᱟ ᱥᱮᱨᱮᱧ ᱵᱟᱝ ᱠᱷᱟᱱ ᱪᱮᱫ ᱦᱚ ᱵᱟᱝ ᱦᱩᱭᱩᱜᱼᱟ ᱥᱮᱨᱮᱧ ᱫᱚ ᱱᱩᱱᱟᱹᱜ ᱢᱤᱫ ᱴᱮᱱ ᱱᱟᱯᱟᱭ ᱟᱹᱱ ᱟᱹᱣᱠᱟᱹᱭ ᱱᱟᱯᱟᱭ ᱩᱱᱩᱵᱷᱩᱛᱤ ᱟᱹᱜᱩ ᱟᱢᱟᱭ ᱡᱩᱫᱤ ᱟᱢ ᱨᱚᱦᱚᱭ ᱮᱢ ᱥᱮᱱ ᱟᱠᱟᱱ ᱨᱚᱦᱚᱭ ᱚᱠᱛᱚ ᱦᱚᱸ ᱥᱮᱨᱮᱧ ᱦᱮᱸᱲᱦᱮᱸᱫ ᱚᱠᱛᱚ ᱦᱚᱸ ᱥᱮᱨᱮᱧ ᱡᱚᱛᱚ ᱨᱮᱜᱮ ᱥᱮᱨᱮᱧ ᱟᱵᱚᱣᱟᱜ ᱥᱮᱨᱮᱧ ᱫᱚ ᱮᱱᱮᱡ ᱥᱮᱨᱮᱧ ᱫᱚ ᱱᱩᱱᱟᱹᱜ ᱱᱟᱯᱟᱭᱟ ᱡᱮ ᱥᱮᱨᱮᱧ ᱛᱟᱞᱟ ᱛᱮ ᱟᱢᱟᱜ ᱫᱩᱠᱷ ᱦᱚᱢ ᱞᱟᱹᱭ ᱮᱫᱟ ᱥᱩᱠᱷ ᱦᱚᱢ ᱞᱟᱹᱭ ᱛᱟᱢᱟ ᱟᱨ ᱵᱟᱝ ᱡᱟᱦᱟᱱᱟᱜ ᱟᱱᱟᱴ ᱮᱴᱠᱮᱴᱚᱬᱮ ᱥᱟᱱᱟᱢᱟᱜ ᱮᱢ ᱞᱟᱹᱭ ᱥᱚᱫᱚᱨ ᱫᱟᱲᱮᱭᱟᱛᱟᱢᱟ ᱚᱱᱟᱛᱮ ᱥᱮᱨᱮᱧ ᱫᱚ ᱡᱷᱚᱛᱚ ᱠᱷᱚᱱ ᱡᱷᱚᱛᱚ ᱠᱷᱚᱱ ᱥᱚᱦᱚᱡᱽ ᱯᱚᱫᱽᱫᱳᱛᱤ ᱠᱟᱱᱟ ᱢᱤᱫ ᱴᱮᱱ ᱢᱟᱱᱣᱟ ᱡᱤᱭᱚᱱ ᱨᱮ ᱫᱩᱠᱷ ᱟᱱᱟᱴ ᱦᱟᱨᱠᱮᱫ ᱥᱟᱥᱮᱫ ᱟᱨ ᱢᱤᱫ ᱦᱚᱲ ᱴᱷᱮᱱ ᱞᱟᱹᱭ ᱥᱚᱫᱚᱨ ᱞᱟᱹᱜᱤᱫ ᱛᱮ ᱟᱭᱟᱜ ᱟᱹᱱ ᱟᱹᱭᱠᱟᱹᱣ ᱟᱹᱰᱤ ᱟᱞᱜᱟ ᱛᱮ ᱵᱩᱡᱷᱟᱹᱣ ᱦᱚᱪᱚᱭᱮ ᱞᱟᱹᱜᱤᱫ ᱱᱚᱣᱟ ᱡᱷᱚᱛᱚ ᱠᱷᱚᱱ ᱢᱟᱱᱮ ᱥᱚᱞᱦᱮ ᱯᱟᱱᱛᱷᱟ ᱫᱚ ᱦᱩᱭᱩᱜ ᱠᱟᱱᱟ ᱱᱚᱣᱟ ᱥᱮᱨᱮᱧ